ᱡᱟᱦᱟᱱ ᱴᱷᱟᱹᱣᱠᱟᱹ ᱞᱟᱠᱪᱟᱨᱟᱱ ᱦᱮᱣᱟ ᱢᱮᱱᱟᱜᱼᱟ ᱡᱟᱦᱟᱸ ᱟᱢ ᱠᱷᱟᱥ ᱞᱮᱠᱟᱛᱮ ᱵᱚᱸᱜᱟ ᱱᱚᱠ ᱛᱮᱢ ᱵᱮᱣᱦᱟᱨᱟ ᱚᱱᱟ ᱫᱚ ᱦᱩᱭᱩᱜ ᱠᱟᱱᱟ ᱵᱟᱦᱟ ᱯᱚᱨᱚᱵᱽ ᱵᱟᱦᱟ ᱯᱚᱨᱚᱵᱽ ᱟᱵᱚ ᱥᱟᱱᱛᱟᱲ ᱫᱚ ᱯᱮ ᱫᱤᱱ ᱵᱚᱱ ᱢᱟᱱᱟᱣᱟ ᱯᱩᱭᱞᱩ ᱫᱤᱱ ᱫᱚ ᱦᱩᱭᱩᱜ ᱠᱟᱱᱟ ᱩᱢ ᱢᱟᱦᱟ ᱩᱢ ᱢᱟᱦᱟ ᱨᱮᱫᱚ ᱠᱩᱲᱤ ᱜᱤᱫᱽᱨᱟᱹ ᱥᱮ ᱚᱲᱟᱜ ᱨᱮᱱ ᱟᱭᱚ ᱦᱚᱲ ᱠᱚ ᱫᱚ ᱱᱩᱠᱩ ᱫᱚ ᱚᱲᱟᱜ ᱨᱮᱱᱟᱜ ᱞᱩᱜᱽᱲᱤᱠ ᱠᱚᱠᱚ ᱯᱷᱟᱨᱪᱟᱭᱟ ᱚᱲᱟᱜ ᱠᱚᱠᱚ ᱜᱮᱡ ᱜᱩᱨᱤᱡᱟᱠᱚ ᱟᱨ ᱠᱚᱲᱟ ᱜᱤᱫᱽᱨᱟᱹ ᱠᱚ ᱫᱚ ᱫᱚᱛᱚ ᱠᱚ ᱥᱟᱯᱷᱟ ᱠᱟᱛᱮᱜ ᱥᱟᱹᱲᱤᱢ ᱠᱚ ᱫᱟᱞᱚᱵᱟ ᱟᱨ ᱧᱤᱫᱟᱹ ᱵᱮᱲᱟ ᱫᱚ ᱡᱟᱦᱟᱸ ᱫᱚ ᱵᱚᱱ ᱢᱮᱛᱟᱜ ᱠᱟᱱᱟ ᱱᱟᱭᱠᱮ ᱨᱟᱪᱟ ᱧᱤᱫᱟᱹ ᱵᱮᱲᱟ ᱫᱚ ᱥᱟᱱᱟᱢ ᱵᱟᱭᱦᱟ ᱢᱤᱥᱤ ᱠᱚ ᱟᱭᱚ ᱵᱟᱵᱟ ᱠᱚ ᱦᱮᱡ ᱠᱟᱛᱮᱜ ᱠᱚ ᱮᱱᱮᱡ ᱥᱮᱨᱮᱧ ᱟᱠᱚ ᱡᱟᱦᱟᱸ ᱫᱚ ᱱᱟᱭᱠᱮ ᱨᱟᱪᱟ ᱨᱮ ᱟᱨ ᱫᱚᱥᱟᱨ ᱦᱤᱞᱚᱜ ᱫᱚ ᱚᱱᱟ ᱥᱟᱹᱨᱫᱤ ᱦᱤᱞᱚᱜ ᱫᱚ ᱱᱟᱭᱠᱮ ᱠᱚ ᱥᱮ ᱱᱟᱭᱠᱮ ᱵᱟᱵᱟ ᱠᱚ ᱤᱫᱤᱭᱮᱭᱟ ᱠᱚ ᱮᱱᱮᱡ ᱥᱮᱨᱮᱧ ᱛᱟᱞᱟ ᱛᱮᱜᱮ ᱡᱟᱦᱮᱨ ᱛᱮ ᱥᱟᱱᱟᱢ ᱯᱮᱲᱟ ᱯᱟᱹᱦᱲᱟ ᱟᱛᱳ ᱨᱮᱱ ᱦᱚᱲ ᱠᱚ ᱩᱱᱠᱩ ᱠᱚ ᱟᱛᱮᱜ ᱟᱨ ᱚᱸᱰᱮ ᱵᱚᱸᱜᱟ ᱵᱳᱨᱳ ᱚᱠᱛᱮ ᱢᱟᱨᱟᱝ ᱵᱳᱨᱳ ᱫᱚᱠᱚ ᱮᱢᱟᱭᱟ ᱯᱩᱸᱰ ᱵᱚᱫᱟ ᱥᱮ ᱯᱩᱸᱰ ᱥᱤᱢ ᱟᱨ ᱡᱟᱦᱮᱨ ᱟᱭᱚ ᱫᱚ ᱠᱚ ᱮᱢᱟᱭᱟ ᱜᱩᱞᱤ ᱯᱟᱹᱴᱷᱤ ᱥᱮ ᱦᱮᱲᱟᱜ ᱥᱤᱢ ᱟᱨ ᱢᱚᱬᱮ ᱠᱚ ᱛᱩᱨᱩᱭ ᱠᱚᱫᱚ ᱱᱩᱠᱩ ᱦᱚᱸ ᱯᱩᱸᱰ ᱥᱤᱢ ᱜᱮᱠᱚ ᱮᱢᱟ ᱠᱚᱣᱟ ᱵᱚᱸᱜᱟ ᱵᱳᱨᱳ ᱦᱩᱭ ᱛᱟᱭᱱᱚᱢ ᱛᱟᱨᱯᱚᱨᱮ ᱛᱟᱨᱟᱥᱤᱝ ᱵᱮᱲᱟ ᱨᱟᱹᱥᱠᱟᱹ ᱚᱠᱛᱮ ᱵᱚᱸᱜᱟ ᱵᱳᱨᱳ ᱠᱚ ᱦᱮᱡ ᱞᱮᱱ ᱠᱷᱟᱱ ᱠᱚ ᱩᱱᱠᱩ ᱠᱚᱣᱟᱜ ᱵᱚᱸᱜᱟ ᱵᱳᱨᱳ ᱥᱟᱯᱟᱵ ᱠᱚ ᱫᱚ ᱦᱩᱭᱩᱜ ᱠᱟᱱ ᱛᱟᱠᱚᱣᱟ ᱟᱸᱜ ᱥᱟᱨ ᱠᱟᱹᱯᱤ ᱯᱟᱹᱨᱥᱤ ᱦᱟᱯᱟ ᱥᱚᱱᱮᱜᱚᱲ ᱥᱤᱠᱲᱤ ᱫᱟᱹᱣᱲᱟᱹ ᱱᱚᱣᱟ ᱠᱚ ᱛᱟᱨᱯᱚᱨᱮ ᱮᱱᱮᱡ ᱥᱮᱨᱮᱧ ᱛᱟᱞᱟ ᱛᱮᱜᱮ ᱱᱟᱭᱠᱮ ᱵᱟᱵᱟ ᱟᱨᱚ ᱟᱭᱟᱜ ᱚᱲᱟᱜ ᱛᱮᱠᱚ ᱟᱹᱜᱩᱭᱮᱭᱟ ᱫᱚᱥᱟᱨ ᱦᱤᱞᱚᱜ ᱫᱚ ᱦᱩᱭᱩᱜ ᱠᱟᱱᱟ ᱵᱟᱥᱠᱮ ᱫᱤᱱ ᱵᱟᱦᱟ ᱵᱟᱥᱠᱮ ᱵᱟᱦᱟ ᱵᱟᱥᱠᱮ ᱫᱚ ᱜᱟᱱᱚᱜ ᱥᱟᱡᱟᱜ ᱦᱚᱲ ᱫᱟᱜ ᱫᱩᱞ ᱫᱟᱜ ᱫᱩᱞ ᱛᱟᱭᱱᱚᱢ ᱞᱟᱜᱽᱲᱮ ᱠᱚ ᱮᱱᱮᱡᱟ ᱞᱟᱜᱽᱲᱮ ᱮᱱᱮᱡ ᱠᱟᱛᱮᱜ ᱜᱮ ᱟᱫᱚ ᱵᱤᱱ ᱵᱷᱟᱸᱜᱚᱲᱚᱜ ᱟ ᱠᱚ